ᱟᱯᱱᱮᱜ ᱨᱮᱱ ᱦᱚᱱ ᱦᱚᱯᱚᱱ ᱥᱮ ᱦᱚᱯᱚᱱ ᱮᱨᱟ ᱦᱚᱯᱚᱱ ᱠᱚ ᱟᱨ ᱵᱚᱭᱦᱟ ᱠᱚ ᱞᱟᱹᱜᱤᱫᱛᱮ ᱡᱟᱦᱟᱸ ᱥᱮᱪᱮᱫ ᱨᱮᱱᱟᱜ ᱠᱟᱛᱷᱟ ᱱᱚᱸᱰᱮ ᱞᱟᱹᱭ ᱞᱟᱹᱜᱤᱫ ᱠᱩᱠᱞᱤ ᱥᱮᱴᱮᱨᱚᱜ ᱠᱟᱱᱟ ᱟᱫᱚ ᱜᱤᱫᱟᱹᱨ ᱯᱤᱫᱟᱹᱨ ᱢᱮᱱᱮᱠ ᱦᱚᱱᱠᱚ ᱦᱚᱯᱚᱱ ᱠᱚ ᱵᱚᱭᱦᱟ ᱠᱚ ᱠᱟᱢᱥᱮ ᱠᱚᱢ ᱥᱮᱪᱮᱫ ᱠᱚ ᱞᱟᱹᱜᱤᱫᱛᱮ ᱤᱧᱟᱹᱜ ᱵᱩᱡᱷᱟᱹᱣ ᱫᱚ ᱚᱱᱟ ᱢᱟᱫᱽᱫᱷᱚᱢᱤᱠ ᱥᱛᱚᱨ ᱦᱟᱹᱵᱤᱡ ᱫᱚ ᱯᱟᱲᱦᱟᱣ ᱛᱮᱜᱮ ᱦᱩᱭᱩᱜ ᱟᱨ ᱚᱠᱚᱭ ᱵᱷᱟᱹᱜᱤ ᱠᱚ ᱜᱟᱱᱟ ᱩᱱᱠᱩ ᱫᱚ ᱚᱱᱠᱟᱞᱮᱠᱟ ᱧᱮᱞ ᱦᱩᱭᱩᱜᱼᱟ ᱡᱮ ᱚᱠᱟ ᱥᱮᱬᱟ ᱥᱮᱬᱟ ᱞᱟᱭᱤᱱ ᱢᱮᱱᱮᱠ ᱰᱟᱠᱛᱟᱨᱤ ᱥᱮ ᱤᱧᱡᱤᱱᱤᱭᱟᱨ ᱥᱮ ᱚᱱᱠᱟ ᱞᱮᱠᱟᱱᱟᱜ ᱚᱯᱷᱤᱥᱟᱨ ᱞᱟᱭᱤᱱ ᱨᱮ ᱠᱚ ᱥᱮᱱ ᱫᱟᱲᱮᱭᱟᱜ ᱟᱱ ᱚᱱᱠᱟ ᱞᱮᱠᱟᱱ ᱞᱟᱥᱮᱨ ᱦᱟᱛᱟᱝ ᱢᱮᱱᱟᱜ ᱛᱟᱠᱚ ᱠᱷᱟᱱ ᱩᱱᱠᱩ ᱠᱚᱫᱚ ᱚᱱᱟ ᱠᱚ ᱞᱟᱭᱤᱱ ᱨᱮ ᱠᱷᱚᱸᱡᱟᱣ ᱠᱚ ᱞᱟᱹᱜᱤᱫ ᱥᱮ ᱚᱱᱟ ᱠᱚ ᱞᱟᱭᱤᱱ ᱨᱮ ᱯᱟᱲᱦᱟᱣ ᱦᱚᱪᱚ ᱠᱚ ᱞᱟᱹᱜᱤᱫ ᱛᱮ ᱱᱤᱡᱮᱨᱟᱜ ᱚᱫᱡᱩᱜᱽ ᱫᱚᱨᱠᱟᱨᱚᱜ ᱠᱟᱱᱟ ᱟᱨ ᱚᱱᱠᱟ ᱞᱮᱠᱟ ᱩᱫᱽᱡᱩᱜᱽ ᱠᱟᱛᱮ ᱚᱱᱟ ᱠᱚ ᱡᱟ ᱭᱜᱟ ᱨᱮ ᱡᱟᱦᱟᱸ ᱥᱮᱪᱮᱫ ᱨᱮᱱᱟᱜ ᱞᱟᱯᱷᱟᱝ ᱥᱮᱪᱮᱫ ᱚᱱᱟ ᱨᱮᱠᱚ ᱪᱟᱞᱟᱜᱼᱟ ᱢᱮᱱᱠᱷᱟᱱ ᱤᱧ ᱫᱚ ᱱᱚᱰᱮᱧ ᱞᱟᱹᱭ ᱞᱟᱹᱜᱤᱫᱚᱜ ᱠᱟᱱᱟ ᱡᱮ ᱠᱚᱢ ᱥᱮ ᱠᱚᱢ ᱢᱟᱫᱽᱫᱷᱚᱢᱤᱠ ᱥᱴᱮᱹᱡ ᱥᱥᱛᱚᱨ ᱦᱟᱹᱵᱤᱡ ᱫᱚ ᱚᱸᱰᱮ ᱫᱚ ᱯᱟᱲᱦᱟᱣ ᱦᱚᱪᱚ ᱛᱮᱜᱮ ᱦᱩᱭᱩᱜᱼᱟ ᱡᱩᱫᱤ ᱚᱝᱠᱟ ᱞᱮᱠᱟᱱ ᱥᱮᱬᱟ ᱥᱮᱪᱮᱫ ᱨᱮ ᱥᱮ ᱞᱟᱯᱷᱟᱝ ᱥᱮᱪᱮᱫ ᱨᱮ ᱩᱱᱤ ᱵᱟᱭ ᱥᱮᱱᱚᱜᱼᱫᱟ ᱵᱟᱭ ᱥᱮᱱ ᱫᱟᱲᱮᱭᱟᱜ ᱞᱮᱠᱟᱱᱟᱜ ᱚᱵᱚᱥᱛᱟ ᱛᱟᱦᱮᱱᱟ ᱩᱱᱫᱚ ᱠᱚᱢ ᱥᱮ ᱠᱚᱢ ᱱᱚᱸᱰᱮ ᱪᱟᱥᱵᱟᱥ ᱠᱟᱹᱢᱤ ᱨᱮ ᱪᱮᱫᱞᱮᱠᱟ ᱛᱮ ᱮᱜᱽᱨᱤᱠᱟᱞᱪᱟᱨ ᱵᱤᱵᱷᱟᱜᱽ ᱨᱮᱱ ᱦᱚᱲ ᱠᱚ ᱥᱟᱝ ᱠᱚᱢ ᱥᱮ ᱠᱚᱢᱮ ᱥᱚᱞᱟ ᱯᱚᱨᱟᱢᱚᱨᱥᱚ ᱫᱟᱲᱮᱭᱟᱜ ᱢᱟ ᱟᱨ ᱵᱟᱝᱠᱷᱟᱱ ᱡᱟᱦᱟᱸᱠᱚᱨᱮ ᱱᱚᱣᱟ ᱠᱚᱨᱮ ᱟᱭ ᱴᱤ ᱟᱭ ᱠᱚ ᱡᱟᱦᱟᱸ ᱠᱚᱨ ᱢᱮᱱᱟᱜᱼᱟ ᱚᱱᱟ ᱤᱱᱰᱟᱥᱴᱨᱤᱭᱟᱞ ᱴᱨᱮᱱᱤᱝ ᱤᱱᱥᱴᱤᱴᱩᱭᱩᱴ ᱚᱱᱟ ᱠᱚᱨᱮ ᱟᱹᱰᱤ ᱨᱚᱠᱚᱢ ᱴᱨᱮᱹᱰ ᱠᱚ ᱢᱮᱱᱟᱜᱼᱟ ᱚᱱᱟ ᱠᱚ ᱪᱨᱮᱹᱰ ᱠᱚ ᱯᱟᱲᱦᱟᱣ ᱦᱚᱪᱚ ᱠᱟᱛᱮ ᱟᱹᱰᱤ ᱜᱚᱴᱟᱝ ᱵᱤᱨᱤᱫ ᱠᱟᱹᱢᱤ ᱠᱚ ᱧᱟᱢᱚᱜᱼᱟ ᱥᱮ ᱠᱟᱹᱴᱤᱡ ᱢᱟᱴᱤᱡ ᱟᱹᱰᱤ ᱞᱠᱟᱱᱟᱜ ᱠᱟᱹᱢᱤ ᱦᱚᱨᱟ ᱠᱚ ᱢᱮᱱᱟᱜ ᱫᱚ ᱤᱛᱟᱹ ᱫᱚᱠᱟᱱ ᱯᱟᱴ ᱥᱮ ᱟᱨᱦᱚᱸ ᱚᱝᱠᱟᱞᱮᱠᱟᱱᱟᱜ ᱚᱭᱮᱞᱰᱤᱝ ᱠᱚ ᱥᱮ ᱚᱱᱠᱟᱞᱮᱠᱟᱱᱟᱜ ᱪᱮᱫᱞᱮᱠᱟᱛᱮ ᱠᱟ ᱠᱟᱴ ᱨᱮᱱᱟᱜ ᱠᱚ ᱫᱩᱨᱤᱵ ᱨᱚ ᱪᱮᱫᱞᱮᱠᱟᱛᱮ ᱵᱮᱟᱜᱼᱟ ᱪᱮᱭᱟᱨ ᱴᱮᱵᱤᱞ ᱟᱞᱢᱟᱨᱤ ᱚᱱᱟ ᱠᱚᱦᱚᱸ ᱜᱟᱱᱚᱜᱼᱟ ᱟᱫᱚ ᱚᱱᱟ ᱞᱮᱠᱟᱛᱮ ᱞᱟᱹᱭ ᱫᱚ ᱱᱤᱭᱟᱹ ᱡᱮ ᱠᱚᱢ ᱠᱟᱭ ᱛᱮᱫᱚ ᱢᱟᱫᱽᱫᱷᱚᱢᱤᱠ ᱫᱚ ᱯᱟᱥ ᱦᱚᱪᱚ ᱛᱮᱜᱮ ᱦᱩᱭᱩᱜᱼᱟ ᱯᱟᱥ ᱞᱮᱠᱷᱟᱱ ᱟᱹᱰᱤ ᱜᱚᱴᱟᱝ ᱠᱟᱹᱢᱤ ᱥᱮ ᱟᱹᱰᱤ ᱜᱚᱴᱟᱝ ᱡᱟᱦᱟᱸ ᱠᱚ ᱠᱟᱹᱢᱤ ᱦᱩᱭᱩᱜ ᱫᱚ ᱚᱱᱟ ᱨᱮ ᱜᱚᱲᱚ ᱧᱟᱢᱚᱜᱼᱟ ᱵᱟᱝᱠᱷᱟᱱ ᱫᱚ ᱥᱚᱢᱵᱷᱚᱵ ᱜᱮᱭᱟ ᱪᱟᱥ ᱠᱟᱹᱢᱤ ᱨᱮᱦᱚᱸ ᱤᱱᱟᱹ ᱦᱟᱹᱵᱤᱡ ᱵᱟᱢ ᱯᱟᱲᱦᱟᱣ ᱞᱮᱱᱠᱷᱟᱱ ᱪᱤᱠᱟᱹᱞᱮᱠᱟᱨᱮ ᱛᱤᱱᱟᱹᱜ ᱵᱤᱥ ᱛᱤᱱᱟᱹᱜ ᱮᱢᱟᱜ ᱦᱩᱭᱩᱜᱼᱟ ᱥᱮ ᱛᱤᱱᱟᱹᱜ ᱪᱟᱥ ᱨᱮ ᱛᱤᱱᱟᱹᱜ ᱚᱱᱟ ᱤᱛᱟᱹ ᱨᱟᱱᱩ ᱠᱚ ᱚᱸᱰᱮ ᱞᱟᱜᱟᱜᱼᱟ ᱱᱚᱣᱟ ᱠᱚ ᱦᱤᱸᱥᱟᱹᱵ ᱠᱚ ᱵᱟᱝ ᱦᱤᱸᱥᱟᱹᱵ ᱠᱚ ᱵᱟᱝ ᱦᱤᱸᱥᱟᱹᱵᱚᱜᱼᱟ ᱚᱱᱟᱞᱮᱠᱟᱛᱮ ᱱᱤᱭᱟᱹᱜᱤᱧ ᱞᱟᱹᱭᱫᱟ ᱡᱮ ᱠᱚᱢ ᱥᱮ ᱠᱚᱢ ᱢᱟᱫᱽᱫᱷᱚᱢᱤᱠ ᱦᱟᱹᱵᱤᱡ ᱫᱚ ᱡᱚᱛᱚ ᱠᱩᱲᱤ ᱜᱤᱫᱽᱨᱟᱹ ᱛᱟᱢ ᱠᱚᱲᱟ ᱜᱤᱫᱽᱨᱟᱹ ᱛᱟᱢ ᱯᱟᱲᱦᱟᱣ ᱠᱚᱜᱮ ᱠᱩᱲᱤ ᱜᱤᱫᱽᱨᱟᱹ ᱠᱚᱦᱚᱸ ᱯᱟᱲᱦᱟᱣ ᱞᱮᱠᱚ ᱠᱷᱟᱱ ᱩᱱᱠᱩ ᱨᱮᱱ ᱟᱠᱚ ᱨᱮᱱ ᱛᱟᱭᱚᱢ ᱫᱟᱨᱟᱢ ᱜᱤᱫᱟᱹᱨ ᱯᱤᱫᱟᱹᱨ ᱠᱚ ᱠᱚᱢ ᱥᱮ ᱠᱚᱢ ᱮᱛᱚᱦᱚᱵ ᱥᱮᱪᱮᱫ ᱨᱮᱫᱚ ᱠᱚ ᱜᱚᱲᱚᱣᱠᱚ ᱟᱨ ᱜᱚᱲᱚ ᱠᱟᱛᱮ ᱚᱱᱟ ᱛᱟᱭᱚᱢ ᱫᱟᱨᱟᱢ ᱡᱟᱦᱟᱸ ᱤᱥᱠᱩᱞ ᱠᱚᱨᱮ ᱠᱚ ᱯᱟᱲᱦᱟᱜᱼᱟ ᱚᱱᱟ ᱨᱮᱠᱚ ᱪᱟᱞᱟᱣ ᱫᱟᱲᱮᱭᱟᱜᱼᱟ ᱟᱹᱰᱤ ᱱᱟᱭᱛᱮ ᱱᱟᱯᱟᱭᱛᱮ ᱚᱱᱟᱞᱮᱠᱟᱛᱮ ᱵᱩᱡᱷᱟᱹᱣ ᱫᱚ ᱩᱱᱤ ᱜᱮ ᱡᱮ ᱠᱩᱲᱤ ᱜᱤᱫᱽᱨᱟᱹ ᱠᱚᱦᱚᱸ ᱚᱞᱚᱜ ᱯᱟᱲᱦᱟᱣ ᱨᱮ ᱠᱚ ᱦᱩᱭᱩᱜᱟᱼᱟ ᱟᱨ ᱠᱚᱢ ᱥᱮ ᱠᱚᱢ ᱢᱟᱫᱽᱫᱷᱚᱢᱤᱠ ᱫᱚ ᱯᱟᱥ ᱦᱚᱪᱚ ᱠᱚᱜᱮ ᱦᱩᱭᱩᱜᱼᱟ ᱛᱚᱵᱮᱭᱮᱱᱟᱝ ᱴᱷᱤᱠ ᱥᱟᱺᱦᱤᱡ ᱟᱠᱚᱣᱟᱜ ᱵᱩᱫ ᱟᱨ ᱥᱚᱝᱥᱟᱨ ᱪᱟᱞᱟᱣ ᱨᱮ ᱠᱟᱹᱢᱤ ᱨᱮ ᱞᱟᱜᱟᱜ ᱛᱟᱠᱚᱣᱟ ᱟᱨ ᱠᱚ ᱚᱱᱠᱟ ᱞᱮᱠᱟ ᱵᱚᱭᱦᱟ ᱠᱚ ᱡᱩᱫᱤ ᱚᱱᱠᱟ ᱪᱚᱠᱷᱚ ᱠᱚᱠᱚ ᱛᱟᱦᱮᱱᱟ ᱥᱮ ᱚᱞᱚᱜ ᱯᱟᱲᱦᱟᱣ ᱨᱮ ᱱᱟᱯᱟᱭ ᱠᱚ ᱫᱟᱲᱮᱭᱟᱜᱼᱟ ᱥᱮ ᱪᱮᱛᱟᱱ ᱥᱮᱫ ᱯᱟᱲᱦᱟᱜ ᱨᱮᱱᱟᱜ ᱴᱷᱤᱠᱟᱹᱱᱟ ᱟᱨ ᱠᱚ ᱛᱟᱦᱮᱱᱟ ᱥᱮ ᱫᱟᱲᱮᱭᱟᱜ ᱞᱮᱠᱟᱱᱟᱜ ᱚᱵᱚᱥᱛᱟ ᱨᱮᱠᱚ ᱛᱟᱦᱮᱱᱟ ᱮᱱᱠᱷᱟᱱ ᱩᱱᱠᱩ ᱠᱚᱫᱚ ᱯᱟᱲᱦᱟᱣ ᱠᱚ ᱦᱩᱭᱩᱜᱼᱟ ᱡᱟᱦᱟᱸᱛᱤᱱᱟᱹᱜ ᱫᱟᱲᱮᱭᱟᱜ ᱜᱚᱲᱚᱣᱟᱠᱚ ᱦᱩᱭᱩᱜᱼᱟ ᱮᱢᱟᱱ ᱛᱮᱭᱟᱜ ᱴᱟᱠᱟ ᱯᱚᱭᱥᱟ ᱛᱮᱦᱚᱸ ᱟᱨ ᱟᱵᱚᱣᱟᱜ ᱞᱮᱠᱟᱛᱮ ᱫᱚ ᱱᱤᱭᱟᱹᱜᱮ ᱫᱤᱫᱤ ᱡᱮᱦᱮᱛᱩ ᱟᱵᱚ ᱢᱤᱫᱴᱤᱡ ᱮᱥᱴᱟᱭᱯᱷᱮᱱ ᱦᱳᱞᱰᱟᱨ ᱠᱟᱱᱟ ᱵᱚᱱ ᱮᱥ ᱴᱤ ᱠᱚᱫᱚ ᱟᱫᱚ ᱚᱱᱟ ᱦᱟᱸᱜ ᱮᱥᱴᱷᱟᱭᱯᱷᱮᱱ ᱠᱚᱛᱮ ᱥᱮ ᱚᱱᱟ ᱠᱚᱨᱮ ᱵᱨᱤᱛᱛᱤ ᱠᱚ ᱚᱠᱟᱞᱮᱠᱟᱛᱮ ᱧᱟᱢᱚᱜᱼᱟ ᱚᱱᱟ ᱠᱚ ᱫᱤᱥ ᱦᱩᱫᱤᱥ ᱮᱢ ᱪᱟᱞᱟᱠᱚ ᱦᱩᱭᱩᱜᱼᱟ ᱛᱟᱦᱞᱮ ᱤᱱᱟᱹ ᱠᱷᱟᱱ ᱩᱱᱠᱩ ᱠᱚ ᱞᱟᱦᱟ ᱫᱟᱲᱮᱭᱟᱜᱼᱟ ᱱᱤᱭᱟᱹ ᱠᱚᱜᱮ ᱤᱧᱟᱜ ᱵᱩᱡᱷᱟᱹᱣ ᱟᱨ ᱵᱩᱫᱽᱫᱷᱤ ᱫᱚ ᱵᱟᱝᱢᱟ ᱮᱱᱠᱷᱟᱱ ᱚᱱᱟ ᱞᱮᱠᱟᱛᱮ ᱱᱩᱠᱩ ᱠᱚ ᱧᱮᱞ ᱥᱟᱸᱜᱮ ᱤᱭᱟᱹ ᱠᱚ ᱦᱩᱭᱩᱜᱼᱟ ᱥᱚᱡᱷᱮ ᱠᱟᱠᱚ ᱦᱩᱭᱩᱜᱼᱟ ᱟᱨ ᱧᱮᱞ ᱠᱟᱛᱮ ᱱᱩᱠᱩᱣᱟᱜ ᱚᱱᱟ ᱚᱞᱚᱜ ᱯᱟᱲᱦᱟᱣ ᱠᱟᱹᱢᱤ ᱫᱚ ᱞᱟᱦᱟ ᱠᱟᱜ ᱦᱩᱭᱩᱜᱼᱟ